ᱦᱮᱞᱳ ᱱᱤᱭᱟᱹᱠᱤ ᱠᱮᱯ ᱮᱡᱮᱱᱥᱤ ᱠᱟᱱᱟ ᱤᱧ ᱫᱚᱥ ᱛᱟᱹᱨᱤᱠᱷ ᱨᱮ ᱚᱱᱞᱟᱭᱤᱱ ᱛᱮ ᱢᱤᱫᱴᱮᱡ ᱠᱮᱯᱤᱧ ᱵᱩᱠᱤᱝ ᱞᱮᱫᱟ ᱠᱤᱱᱛᱩ ᱟᱞᱮ ᱤᱧ ᱟᱞᱮ ᱚᱲᱟᱜ ᱨᱮᱱ ᱯᱚᱨᱤᱵᱟᱨ ᱡᱚᱛᱚ ᱦᱚᱲ ᱨᱩᱣᱟᱹᱭᱮᱫ ᱠᱚᱛᱮ ᱵᱟᱹᱧ ᱪᱟᱞᱟᱣ ᱫᱟᱲᱤᱭᱟᱫᱟ ᱠᱤᱱᱛᱩ ᱚᱱᱟ ᱯᱚᱭᱥᱟᱧ ᱢᱮᱱᱮᱫ ᱠᱟᱱᱛᱟᱦᱮᱱᱟ ᱯᱷᱚᱱ ᱯᱮ ᱵᱟ ᱜᱩᱜᱚᱞᱯᱮ ᱛᱮ ᱡᱚᱫᱤᱯᱮ ᱯᱟᱴᱷᱟᱣ ᱫᱟᱲᱤᱭᱟᱹᱧ ᱠᱷᱟᱡ ᱚᱱᱟ ᱯᱚᱭᱥᱟ ᱛᱟᱦᱚᱞᱮ ᱚᱲᱟᱜ ᱨᱮᱱ ᱦᱚᱲ ᱚᱱᱟ ᱯᱚᱭᱥᱟ ᱛᱮ ᱰᱟᱠᱛᱟᱨᱤᱧ ᱫᱮᱠᱷᱟᱣ ᱠᱮᱠᱩᱣᱟ ᱚᱱᱟᱜᱤᱧ ᱢᱮᱱᱮᱫ ᱠᱟᱱᱛᱟᱦᱮᱱᱟ